ᱦᱮᱸ ᱤᱧ ᱱᱚᱣᱟ ᱟᱵᱚᱣᱟᱜ ᱱᱚᱣᱟ ᱥᱚᱥᱟᱞ ᱢᱤᱰᱤᱭᱟ ᱥᱮ ᱥᱚᱥᱟᱞ ᱢᱤᱰᱤᱭᱟ ᱨᱮ ᱤᱧ ᱮᱱᱮᱡ ᱥᱮᱨᱮᱧ ᱠᱚ ᱫᱚ ᱠᱚᱢ ᱵᱮᱥᱤ ᱢᱤᱫ ᱵᱟᱨᱤᱧ ᱥᱩᱴ ᱜᱮ ᱛᱟᱦᱮᱸᱜ ᱪᱮᱫᱟᱜ ᱥᱮ ᱤᱧ ᱫᱚ ᱱᱚᱝᱠᱟᱱ ᱮᱱᱮᱜ ᱥᱮᱨᱮᱧ ᱤᱧ ᱥᱩᱴ ᱛᱟᱦᱮᱸᱜ ᱢᱟᱦᱟᱸ ᱫᱚ ᱟᱵᱚᱣᱟᱜ ᱴᱨᱟᱰᱤᱥᱚᱱᱟᱞ ᱮᱱᱮᱡ ᱥᱮᱨᱮᱧ ᱢᱮᱱ ᱫᱚ ᱢᱟᱦᱟᱸ ᱟᱵᱚᱣᱟᱜ ᱞᱟᱠᱪᱟᱨ ᱨᱮᱭᱟᱜ ᱮᱱᱮᱡ ᱥᱮᱨᱮᱧ ᱱᱚᱣᱟ ᱞᱟᱠᱪᱟᱨ ᱨᱮᱭᱟᱜ ᱮᱱᱮᱡ ᱥᱮᱨᱮᱧ ᱠᱚ ᱫᱚ ᱟᱹᱰᱤ ᱨᱟᱹᱥᱠᱟᱹ ᱣᱟᱱᱟᱜ ᱠᱟᱱᱟ ᱱᱚᱣᱟ ᱞᱟᱠᱪᱟᱨ ᱨᱮᱭᱟᱜ ᱮᱱᱮᱡ ᱥᱮᱨᱮᱧ ᱡᱩᱫᱤ ᱟᱵᱚ ᱱᱚᱣᱟ ᱥᱚᱥᱟᱞ ᱢᱤᱰᱤᱭᱟ ᱨᱮ ᱵᱚᱱ ᱯᱟᱥᱱᱟᱣ ᱫᱟᱲᱮᱭᱟᱜᱼᱟ ᱮᱱᱠᱷᱟᱱ ᱢᱤᱫ ᱥᱮᱫ ᱛᱮ ᱧᱮᱞ ᱞᱮᱠᱷᱟᱱ ᱧᱮᱞᱚᱜᱚᱜᱼᱟ ᱟᱵᱚᱣᱟᱜ ᱥᱟᱣᱛᱟ ᱥᱮ ᱟᱵᱚᱣᱟᱜ ᱡᱟᱹᱛᱟᱜ ᱜᱮ ᱢᱤᱫ ᱢᱟᱨᱟᱝ ᱢᱚᱦᱚᱛ ᱩᱯᱨᱩᱢ ᱮ ᱥᱚᱫᱚᱨᱟ ᱱᱚᱣᱟ ᱮᱱᱮᱡ ᱥᱮᱨᱮᱧ ᱡᱟᱦᱟᱸ ᱞᱮᱠᱟ ᱨᱟᱹᱥᱠᱟᱹᱣ ᱟᱱᱟᱜ ᱠᱟᱱᱟ ᱢᱮᱱ ᱫᱚ ᱟᱸ ᱢᱟᱦᱟᱸ ᱞᱮᱠᱟ ᱟᱵᱚᱣᱟᱜ ᱢᱚᱱᱮ ᱨᱮᱱᱟᱜ ᱠᱩᱥᱤ ᱨᱟᱹᱥᱠᱟᱹ ᱱᱚᱣᱟ ᱮᱱᱮᱡ ᱥᱮᱨᱮᱧ ᱛᱟᱞᱟ ᱛᱮ ᱵᱚᱱ ᱥᱚᱫᱚᱨᱟ ᱴᱷᱤᱠ ᱚᱱᱠᱟ ᱜᱮ ᱢᱤᱫ ᱥᱮᱱᱛᱮ ᱧᱮᱞ ᱞᱮᱠᱷᱟᱱ ᱟᱵᱚᱣᱟᱜ ᱡᱟᱦᱟᱸ ᱦᱚᱲᱢᱚ ᱱᱚᱣᱟ ᱦᱚᱲᱢᱚ ᱥᱮᱡ ᱛᱮᱦᱚᱸ ᱱᱟᱯᱟᱭᱮ ᱫᱚᱦᱚᱭᱟ ᱪᱮᱫᱟᱜ ᱥᱮ ᱮᱱᱮᱡ ᱥᱮᱨᱮᱧ ᱫᱚ ᱱᱚᱝᱠᱟᱱ ᱢᱮᱫ ᱴᱮᱱ ᱡᱤᱱᱤᱥ ᱠᱟᱱᱟ ᱡᱟᱦᱟᱸ ᱫᱚ ᱢᱟᱹᱱᱢᱤ ᱠᱚ ᱨᱟᱹᱥᱠᱟᱹ ᱚᱠᱛᱚ ᱜᱮᱠᱚ ᱮᱱᱮᱡ ᱥᱮᱨᱮᱧ ᱛᱟᱦᱮᱸᱜ ᱢᱮᱱ ᱫᱚ ᱟᱠᱚᱣᱟᱜ ᱮᱱᱮᱡ ᱛᱟᱞᱟ ᱛᱮ ᱟᱠᱚᱣᱟᱜ ᱮᱱᱮᱡ ᱛᱟᱞᱟ ᱛᱮ ᱟᱠᱚᱣᱟᱜ ᱨᱟᱹᱥᱠᱟᱹ ᱠᱚ ᱥᱚᱫᱚᱨᱟ ᱟᱨ ᱦᱚᱲ ᱦᱚᱸᱠᱚ ᱨᱟᱹᱥᱠᱟᱹ ᱦᱚᱪᱚ ᱠᱚᱣᱟ ᱥᱟᱶ ᱥᱟᱶ ᱛᱮ ᱟᱠᱚᱣᱟᱜ ᱢᱟᱦᱟᱸ ᱞᱟᱭ ᱞᱟᱠᱪᱟᱨ ᱮᱱᱮᱡ ᱨᱮᱱᱟᱜ ᱢᱟᱦᱟᱸ ᱞᱟᱠᱪᱟᱨ ᱚᱱᱟ ᱱᱚᱣᱟ ᱥᱚᱥᱟᱞ ᱢᱤᱰᱤᱭᱟ ᱨᱮ ᱯᱟᱥᱱᱟᱜᱼᱟ ᱥᱟᱶᱛᱮ ᱟᱠᱚ ᱥᱟᱶᱛᱮ ᱟᱨᱦᱚᱸ ᱮᱴᱟᱜ ᱦᱚᱲ ᱥᱮ ᱤᱧ ᱥᱟᱶᱛᱮ ᱟᱨᱦᱚᱸ ᱮᱴᱟᱜ ᱦᱚᱲ ᱠᱚ ᱨᱟᱹᱥᱠᱟᱹ ᱫᱟᱲᱮᱭᱟᱜᱼᱟ ᱚᱱᱟ ᱞᱟᱹᱜᱤᱫ ᱛᱮ ᱤᱧ ᱫᱚ ᱱᱚᱣᱟ ᱮᱱᱮᱡ ᱥᱮᱨᱮᱧ ᱫᱚ ᱟᱹᱰᱤ ᱜᱮ ᱨᱟᱹᱥᱠᱟᱹᱧ ᱢᱚᱱᱮᱭᱟ ᱟᱨ ᱟᱹᱰᱤ ᱜᱮ ᱨᱟᱹᱥᱠᱟᱹ ᱥᱟᱱᱟᱹᱧᱟ ᱥᱮ ᱨᱟᱹᱥᱠᱟᱹᱭᱟᱹᱧ